ᱤᱧ ᱢᱟ ᱪᱟᱞᱟᱜ ᱤᱪᱪᱷᱟ ᱢᱟ ᱟᱭᱢᱟ ᱡᱟᱭᱜᱟ ᱜᱮ ᱢᱮᱱᱟᱜ ᱛᱤᱧ ᱮᱱᱛᱮᱜ ᱠᱟᱹᱴᱤᱡ ᱠᱷᱚᱱᱜᱮ ᱟᱭᱢᱟ ᱡᱟᱭᱜᱟᱜᱮ ᱪᱟᱞᱟᱜ ᱨᱮᱭᱟᱜ ᱤᱧᱟᱹᱜ ᱦᱚᱸ ᱢᱚᱛ ᱛᱟᱸᱦᱮ ᱠᱟᱱ ᱛᱤᱧᱟᱹ ᱮᱱᱠᱷᱟᱡ ᱦᱟᱨᱟ ᱵᱩᱨᱩᱭᱮᱱᱟᱧ ᱦᱟᱨᱟ ᱵᱩᱨᱩ ᱠᱟᱛᱮᱜ ᱫᱚ ᱥᱩᱨ ᱨᱮᱜᱮ ᱢᱮᱱᱟᱜᱼᱟ ᱵᱳᱞᱯᱩᱨ ᱥᱟᱱᱛᱤᱱᱤᱠᱮᱛᱚᱱ ᱯᱳᱥ ᱢᱮᱞᱟ ᱨᱚᱵᱤᱱᱫᱽᱨᱚᱱᱟᱛᱷ ᱴᱷᱟᱹᱠᱩᱨ ᱮ ᱯᱨᱚᱛᱤᱥᱴᱷᱟ ᱠᱟᱫᱟ ᱟᱫᱚ ᱚᱱᱟ ᱢᱮᱞᱟ ᱟᱭᱢᱟ ᱨᱚᱠᱚᱢ ᱡᱤᱱᱤᱥ ᱠᱚ ᱟᱹᱜᱩᱭᱟ ᱱᱟᱱᱟ ᱦᱩᱱᱟᱹᱨ ᱮᱠᱡᱤᱵᱷᱤᱥᱮᱱ ᱵᱳᱭ ᱢᱮᱞᱟ ᱟᱭᱢᱟᱛᱮᱱ ᱠᱚᱡ ᱠᱚ ᱟᱹᱜᱩᱭᱟ ᱵᱟᱦᱨᱮ ᱫᱤᱥᱚᱢ ᱠᱷᱚᱱ ᱦᱚᱸ ᱱᱚᱝᱠᱟ ᱠᱤᱪᱨᱤᱪ ᱠᱚᱠᱚ ᱟᱹᱜᱩᱭᱟ ᱥᱟᱹᱲᱤ ᱠᱚᱠᱚ ᱟᱹᱜᱩᱭᱟ ᱟᱭᱢᱟ ᱨᱚᱠᱚᱢ ᱡᱤᱱᱤᱥ ᱠᱚ ᱟᱹᱜᱩᱭᱟ ᱢᱮᱱᱠᱷᱟᱱ ᱢᱮᱞᱟ ᱧᱮᱞ ᱪᱟᱞᱟᱣ ᱠᱟᱛᱮᱜ ᱛᱚ ᱡᱚᱛᱚ ᱡᱤᱱᱤᱥᱜᱮ ᱦᱟᱛᱟᱣ ᱥᱟᱱᱟᱣᱟ ᱡᱮᱢᱚᱱ ᱨᱚᱵᱤᱱᱫᱽᱨᱚᱱᱟᱛᱷ ᱴᱷᱟᱹᱠᱩᱨᱟᱜ ᱚᱲᱟᱠ ᱠᱚ ᱥᱮᱫᱟᱭ ᱟᱢᱚᱞᱨᱮ ᱪᱮᱫ ᱠᱚ ᱛᱟᱸᱦᱮ ᱠᱟᱱ ᱛᱟᱭᱟ ᱚᱱᱟ ᱠᱚ ᱥᱟᱯᱟᱵ ᱡᱤᱱᱤᱥ ᱯᱚᱛᱨᱚ ᱠᱚ ᱧᱮᱞ ᱠᱟᱫᱟ